ᱥᱮᱨᱮᱧ ᱠᱩᱥᱤᱭᱟᱜ ᱠᱟᱛᱷᱟ ᱫᱚ ᱱᱚᱣᱟ ᱠᱟᱱᱟ ᱥᱮᱨᱮᱧ ᱫᱚ ᱮᱱᱛᱮᱫ ᱡᱚᱛᱚ ᱦᱚᱲ ᱫᱟᱨᱟᱭᱟᱛᱮ ᱥᱮᱨᱮᱧ ᱫᱚ ᱵᱟᱝ ᱦᱩᱭᱩᱜᱼᱟ ᱟᱨ ᱡᱚᱛᱚᱦᱚᱲ ᱫᱟᱨᱟᱭᱛᱮ ᱩᱱᱟᱜ ᱜᱟᱱᱫᱚ ᱵᱟᱠᱚ ᱠᱩᱨᱩᱢᱩᱴᱩ ᱫᱟᱲᱮᱭᱟᱜ ᱠᱟᱱᱟ ᱟᱫᱚ ᱟᱞᱮ ᱱᱤᱭᱟᱹ ᱠᱚᱨᱮ ᱫᱚ ᱵᱷᱟᱜᱮ ᱵᱷᱟᱜᱮ ᱥᱤᱝᱜᱟᱨ ᱠᱚ ᱟᱹᱜᱩᱭᱮᱫ ᱠᱚᱣᱟ ᱢᱤᱫᱴᱮᱡ ᱥᱴᱤᱯᱷᱟᱱ ᱴᱩᱰᱩ ᱢᱮᱱᱟᱭᱟ ᱩᱱᱤᱫᱚ ᱯᱨᱟᱭ ᱜᱮᱠᱚ ᱟᱹᱜᱩᱭᱮᱭᱟ ᱟᱞᱮ ᱱᱤᱭᱟᱹ ᱮᱞᱟᱠᱟ ᱨᱮᱫᱚ ᱟᱫᱚ ᱡᱟᱜᱽ ᱥᱴᱤᱯᱷᱟᱱ ᱦᱚᱸ ᱢᱚᱴᱟᱢᱩᱴᱤ ᱵᱷᱟᱜᱤᱜᱮ ᱥᱮᱨᱮᱧ ᱫᱟᱲᱮᱭᱟᱜ ᱠᱟᱱᱟᱭ ᱮᱴᱟᱜ ᱦᱚᱲᱮ ᱢᱮᱛᱟᱣ ᱫᱟᱲᱮ ᱟᱠᱚ ᱠᱟᱱᱟ ᱟᱨᱦᱚᱸ ᱢᱮᱱᱟᱜ ᱠᱚᱣᱟ ᱩᱱᱠᱩ ᱫᱚ ᱩᱱᱟᱹᱜ ᱜᱟᱱ ᱫᱚ ᱧᱚᱛᱩᱢ ᱡᱟᱫᱟ ᱫᱚ ᱵᱟᱹᱱᱩᱜ ᱠᱚᱣᱟ ᱛᱚᱵᱮ ᱚᱱᱠᱟ ᱥᱮᱨᱮᱧ ᱫᱚ ᱱᱟᱯᱟᱭ ᱜᱮᱭᱟ ᱢᱟᱱᱮ ᱚᱠᱚᱭ ᱚᱠᱟ ᱞᱮᱠᱟᱠᱚ ᱥᱮᱨᱮᱧᱫᱟ ᱱᱤᱡᱮ ᱱᱤᱡᱮ ᱥᱮᱨᱮᱧ ᱟᱫᱚ ᱢᱚᱡᱽ ᱵᱟᱹᱲᱤ ᱢᱟ ᱢᱮᱱᱟᱜ ᱜᱮ ᱢᱮᱱᱠᱷᱟᱱ ᱥᱴᱤᱯᱷᱟᱱ ᱴᱩᱰᱩᱣᱟᱜ ᱫᱚ ᱥᱮᱨᱮᱧ ᱫᱚ ᱟᱹᱰᱤ ᱜᱮᱞᱮ ᱥᱟᱨᱦᱟᱣᱫᱟ ᱟᱨ ᱟᱹᱰᱤ ᱜᱮ ᱢᱚᱡᱽ ᱞᱮ ᱟᱸᱡᱚᱢ ᱮᱫᱟ ᱥᱮᱨᱮᱧ ᱫᱟᱲᱮᱭᱟᱜ ᱠᱟᱱᱟᱭ ᱱᱟᱯᱟᱭ ᱜᱮ ᱚᱱᱟ ᱤᱭᱟᱹᱛᱮ ᱟᱨᱦᱚᱸ ᱩᱱᱤ ᱜᱮᱞᱮ ᱥᱟᱨᱦᱟᱣᱮ ᱠᱟᱱᱟᱞᱮ ᱥᱴᱤᱯᱷᱟᱱ ᱴᱩᱰᱩᱜᱮ ᱟᱞᱮ ᱱᱤᱭᱟᱹ ᱮᱞᱟᱠᱟ ᱨᱮᱫᱚ ᱵᱚᱪᱷᱚᱨ ᱥᱩᱨ ᱢᱟ ᱟᱫᱚ ᱱᱮᱥ ᱱᱤᱭᱟᱹ ᱫᱚᱢᱮ ᱦᱮᱡ ᱟᱠᱟᱱ ᱜᱮᱭᱟ ᱥᱮᱨᱮᱧᱮᱫ ᱠᱟᱱ ᱜᱮᱭᱟᱭ ᱟᱫᱚ ᱟᱨ ᱵᱚᱨᱛᱚᱢᱟᱱ ᱨᱮᱫᱚ ᱩᱱᱤᱭᱟᱜ ᱧᱩᱛᱩᱢ ᱜᱮᱞᱮ ᱞᱟᱹᱭ ᱥᱚᱫᱚᱨ ᱫᱟᱲᱮᱭᱟᱜ ᱠᱟᱱᱟ ᱟᱨ ᱩᱱᱤᱭᱟᱜ ᱥᱮᱨᱮᱧ ᱨᱚᱠᱚᱢ ᱫᱚᱝ ᱞᱟᱜᱽᱬᱮ ᱮᱢᱟᱱ ᱛᱮᱭᱟᱜ ᱦᱚᱲ ᱠᱚ ᱟᱭᱢᱟ ᱨᱚᱠᱚᱢ ᱥᱮᱨᱮᱧ ᱦᱮᱱᱟᱜᱼᱟ ᱚᱱᱟᱠᱚ ᱥᱮᱨᱮᱧ ᱜᱮᱞᱮ ᱠᱩᱥᱤᱭᱟᱜ ᱠᱟᱱᱟ ᱚᱱᱟᱠᱚ ᱥᱮᱨᱮᱧ ᱫᱚ ᱟᱸᱡᱚᱢ ᱠᱟᱛᱮᱫ ᱦᱚᱸ ᱢᱚᱱ ᱠᱚ ᱨᱟᱹᱥᱠᱟᱹᱜ ᱠᱟᱱᱟ ᱥᱮ ᱩᱱᱤᱭᱟᱜ ᱥᱮᱨᱮᱧ ᱜᱮ ᱥᱟᱨᱟᱣ ᱫᱟᱲᱮᱭᱟᱜ ᱠᱟᱱᱟ ᱟᱞᱮ ᱫᱚ ᱱᱤᱛᱳᱜ ᱫᱚ